ᱫᱤᱱ ᱨᱮ ᱯᱤᱴᱷᱟᱹ ᱩᱛᱩ ᱫᱟᱹᱞ ᱫᱟᱠᱟ ᱱᱚᱣᱟ ᱢᱟ ᱫᱤᱱ ᱜᱮ ᱥᱮᱞᱮᱫ ᱨᱮ ᱛᱟᱦᱮᱱᱟ ᱢᱟᱹᱰᱤ ᱫᱟᱠᱟ ᱟᱲᱟᱜ ᱩᱛᱩ ᱱᱚᱣᱟ ᱫᱚ ᱟᱹᱰᱤ ᱢᱚᱡᱽ ᱜᱮ ᱵᱩᱡᱷᱟᱹᱜᱼᱟ ᱟᱨ ᱵᱟᱥᱠᱮ ᱫᱟᱠᱟ ᱢᱟ ᱛᱟᱹᱦᱩ ᱥᱤᱵᱤᱞ ᱜᱮ ᱵᱩᱡᱷᱟᱹᱜᱼᱟ ᱵᱟᱥᱠᱮ ᱫᱟᱠᱟ ᱡᱚᱢ ᱠᱟᱛᱮᱫ ᱦᱚᱲᱢᱚ ᱦᱚᱸ ᱨᱮᱭᱟᱲ ᱜᱮ ᱛᱟᱦᱮᱱᱟ ᱯᱟᱹᱦᱤᱞ ᱫᱚ ᱰᱷᱤᱝᱠᱤ ᱦᱩᱲᱩ ᱪᱟᱣᱞᱮ ᱫᱟᱠᱟ ᱡᱚᱢ ᱫᱚ ᱟᱹᱰᱤ ᱜᱮ ᱥᱤᱵᱤᱞ ᱛᱟᱦᱮᱱᱟ ᱚᱱᱟ ᱫᱟᱠᱟ ᱦᱚᱸ ᱦᱮᱲᱮᱢ ᱜᱮ ᱵᱩᱡᱷᱟᱹᱜᱼᱟ ᱟᱨ ᱢᱟᱹᱰᱤ ᱫᱟᱜ ᱦᱚᱸ ᱢᱚᱴᱟ ᱜᱮ ᱛᱟᱦᱮᱱᱟ ᱛᱚᱣᱟ ᱞᱮᱠᱟᱱ ᱜᱩᱱ ᱛᱟᱦᱮᱱ ᱛᱟᱦᱮᱸᱫ ᱟᱨ ᱱᱮᱛᱟᱨ ᱫᱚ ᱢᱮᱥᱤᱱ ᱛᱮ ᱯᱤᱥᱟᱹᱣ ᱪᱟᱣᱞᱮ ᱫᱚ ᱪᱟᱣᱞᱮ ᱨᱮᱱᱟᱜ ᱥᱤᱵᱤᱞ ᱛᱮᱫ ᱦᱚᱸ ᱪᱟᱵᱟᱜ ᱠᱟᱱᱟ ᱪᱟᱣᱞᱮ ᱨᱮ ᱡᱟᱦᱟᱸ ᱵᱷᱤᱴᱟᱢᱤᱱ ᱛᱟᱦᱮᱱᱟ ᱚᱱᱟ ᱥᱟᱱᱟᱢ ᱪᱟᱵᱟᱜ ᱠᱟᱱᱟ